ᱦᱳᱭ ᱞᱚᱠᱰᱟᱣᱩᱱ ᱨᱮ ᱤᱧ ᱫᱚ ᱤᱥᱤᱱ ᱞᱟᱹᱜᱤᱫ ᱤᱧ ᱠᱩᱨᱩᱢᱩᱴᱩ ᱞᱮᱫᱟ ᱟᱨ ᱡᱮᱞᱮᱠᱟ ᱫᱟᱠᱟ ᱥᱮ ᱩᱛᱩ ᱠᱚ ᱢᱩᱫᱽᱨᱮ ᱫᱚ ᱡᱤᱞ ᱦᱟᱹᱠᱳ ᱵᱮᱞᱮ ᱥᱮ ᱵᱤᱞᱤ ᱡᱟᱦᱟᱸᱠᱚ ᱢᱮᱛᱟᱜ ᱠᱟᱱ ᱚᱱᱟ ᱥᱟᱶᱛᱮ ᱟᱨᱦᱚᱸ ᱥᱚᱵᱡᱤ ᱠᱚᱦᱚᱸ ᱛᱟᱦᱮᱱ ᱜᱮᱭᱟ ᱫᱷᱮᱫᱮᱨ ᱢᱮᱫᱮᱨ ᱥᱚᱵᱡᱤ ᱠᱚᱦᱚᱸ ᱠᱷᱤᱪᱩᱲᱤ ᱦᱩᱧ ᱴᱨᱟᱭ ᱞᱮᱜᱼᱟ